ᱛᱟᱦᱮᱱ ᱴᱷᱟᱶ ᱨᱮᱭᱟᱜ ᱥᱩᱨ ᱥᱩᱯᱩᱨ ᱨᱮ ᱥᱟᱦᱟᱨ ᱵᱟᱡᱟᱨ ᱛᱟᱦᱮᱱ ᱠᱷᱟᱱ ᱡᱟᱦᱟᱱ ᱠᱟᱹᱢᱤ ᱞᱟᱹᱜᱤᱫ ᱥᱮ ᱚᱞᱚᱜ ᱯᱟᱲᱦᱟᱣ ᱞᱟᱹᱜᱤᱫ ᱛᱮ ᱦᱤᱡᱩᱜ ᱥᱮᱱᱚᱜ ᱨᱮ ᱮᱴᱠᱮᱴᱚᱲᱮ ᱠᱚ ᱵᱟᱝ ᱦᱩᱭᱩᱜᱼᱟ ᱥᱟᱦᱟᱨ ᱵᱟᱡᱟᱨ ᱨᱮᱭᱟᱜ ᱥᱩᱨ ᱨᱮᱢ ᱛᱟᱦᱮᱱ ᱠᱷᱟᱱ ᱫᱚ ᱡᱟᱦᱟᱱ ᱥᱟᱜᱟᱲᱚᱢ ᱵᱟᱝ ᱠᱟᱛᱮᱫ ᱨᱮᱦᱚᱸ ᱛᱟᱲᱟᱢᱛᱮ ᱨᱮᱦᱚᱸ ᱥᱮᱱ ᱫᱟᱲᱮᱭᱟᱜᱼᱟ